ᱪᱮᱫ ᱮᱢ ᱵᱤᱡᱽᱱᱮᱥ ᱞᱮᱠᱷᱟᱱ ᱚᱱᱠᱟ ᱦᱩᱭᱩᱜᱼᱟ ᱠᱤ ᱢᱟᱱᱮ ᱟᱢᱟᱜ ᱤᱱᱠᱟᱢ ᱦᱩᱭᱩᱜ ᱛᱟᱢᱟ ᱱᱚᱣᱟ ᱥᱮᱨᱢᱟ ᱞᱟᱜᱟᱣᱟᱢ ᱛᱚ ᱪᱮᱫ ᱤᱱᱠᱟᱢ ᱦᱩᱭᱩᱜ ᱛᱟᱢᱟ ᱡᱮ ᱵᱚᱞᱮ ᱱᱚᱣᱟ ᱜᱟᱹᱭ ᱢᱮᱨᱚᱢ ᱵᱷᱤᱰᱤ ᱥᱚᱵᱽᱡᱤ ᱯᱟᱹᱛᱤ ᱢᱟᱱᱮ ᱪᱮᱫ ᱮᱢ ᱟᱨᱡᱟᱣ ᱞᱮᱠᱷᱟᱡ ᱢᱟᱱᱮ ᱟᱢ ᱯᱚᱭᱥᱟ ᱴᱟᱠᱟ ᱢᱟᱱᱮᱢ ᱢᱟᱨᱡᱟᱣᱟ ᱚᱱᱟᱛᱮ ᱞᱟᱦᱟᱥᱮᱫ ᱮᱢ ᱯᱚᱭᱥᱟ ᱴᱟᱠᱟ ᱦᱩᱭᱩᱜ ᱛᱟᱢᱟ ᱢᱟᱱᱮ ᱡᱟᱦᱟᱱᱟᱜ ᱵᱤᱡᱽᱱᱮᱥ ᱞᱮᱠᱷᱟᱱ ᱢᱟᱱᱮ ᱠᱷᱮᱛᱤ ᱵᱟᱲᱤ ᱠᱷᱚᱱ ᱫᱚ ᱢᱟᱱᱮ ᱢᱮᱨᱚᱢ ᱰᱟᱹᱝᱨᱤ ᱯᱚᱥᱩ ᱯᱟᱞᱚᱱ ᱱᱚᱣᱟ ᱥᱚᱵᱽᱡᱤ ᱵᱮᱯᱟᱨ ᱞᱮᱠᱷᱟᱱ ᱚᱱᱟᱠᱚ ᱢᱟᱱᱮ ᱟᱢᱮᱢ ᱞᱟᱦᱟᱥᱮᱫ ᱢᱟᱱᱮ ᱟᱢᱟᱜ ᱦᱩᱭᱩᱜ ᱛᱟᱢᱟ ᱯᱚᱭᱥᱟ ᱡᱮ ᱯᱚᱭᱥᱟ ᱚᱲᱟᱜ ᱨᱮᱭᱟᱜ ᱪᱟᱞᱟᱜ ᱛᱟᱢᱟ ᱚᱱᱟ